ᱛᱚᱵᱮᱠᱷᱟᱱ ᱛᱮᱦᱮᱧ ᱤᱧᱟᱹᱜ ᱫᱷᱚᱨᱚᱢ ᱥᱮ ᱟᱵᱚᱣᱟᱜ ᱡᱟᱦᱟᱸ ᱟᱵᱚ ᱥᱟᱱᱛᱟᱲ ᱦᱚᱲᱟᱜ ᱫᱷᱚᱨᱚᱢ ᱤᱫᱤ ᱠᱟᱛᱮᱫ ᱢᱮᱱᱫᱚ ᱜᱟᱱᱚᱜ ᱠᱟᱱᱟ ᱟᱵᱚ ᱫᱚ ᱠᱷᱮᱨᱣᱟᱲ ᱵᱚᱝᱥᱚ ᱦᱚᱲ ᱠᱟᱱᱟ ᱵᱚᱱ ᱟᱵᱚᱣᱟᱜ ᱫᱚ ᱥᱟᱨᱱᱟ ᱫᱷᱚᱨᱚᱢ ᱠᱟᱱᱟ ᱥᱮᱫᱟᱭ ᱠᱷᱚᱱᱜᱮ ᱱᱚᱣᱟ ᱫᱷᱚᱨᱚᱢ ᱢᱟᱱᱟᱣ ᱠᱟᱛᱮᱫ ᱢᱮᱱᱟᱜ ᱵᱚᱱᱟ ᱯᱟᱹᱦᱤᱞ ᱦᱟᱯᱲᱟᱢ ᱠᱚ ᱱᱚᱣᱟ ᱫᱷᱚᱨᱚᱢ ᱢᱟᱱᱟᱣ ᱠᱟᱛᱮᱫ ᱜᱮ ᱢᱮᱱᱟᱜ ᱠᱚᱣᱟ ᱟᱨ ᱛᱮᱦᱮᱧ ᱦᱚᱸ ᱟᱵᱚ ᱱᱚᱣᱟ ᱫᱷᱚᱨᱚᱢ ᱜᱮ ᱢᱱᱟᱣ ᱠᱟᱛᱮᱫ ᱢᱮᱱᱟᱜ ᱞᱮᱭᱟ ᱟᱨ ᱛᱮᱦᱮᱧ ᱤᱧ ᱥᱩᱢᱩᱱ ᱫᱚ ᱪᱮᱫᱟᱜ ᱱᱚᱣᱟ ᱡᱟᱦᱟᱸ ᱛᱤᱱᱟᱹᱜ ᱜᱮ ᱟᱞᱮ ᱥᱟᱱᱛᱟᱲ ᱢᱮᱱᱟᱜ ᱵᱚᱱᱟ ᱡᱚᱛᱚᱜᱮ ᱱᱚᱣᱟ ᱥᱟᱨᱱᱟ ᱫᱷᱚᱨᱚᱢ ᱨᱮᱜᱮ ᱛᱚᱞ ᱢᱮᱱᱟᱜ ᱞᱮᱭᱟ ᱱᱚᱣᱟᱜᱮ ᱟᱞᱮᱭᱟᱜ ᱫᱷᱚᱨᱚᱢ ᱫᱚ ᱟᱫᱚ ᱚᱱᱟᱛᱮ ᱛᱮᱦᱮᱧ ᱱᱚᱣᱟ ᱫᱷᱚᱨᱚᱢ ᱫᱚ ᱱᱤᱛᱚᱜ ᱠᱷᱚᱱᱫᱚ ᱵᱟᱝ ᱥᱮᱫᱟᱭ ᱡᱟᱭ ᱡᱩᱜᱽ ᱠᱷᱚᱱᱜᱮ ᱟᱞᱮ ᱨᱮᱱ ᱦᱟᱯᱲᱟᱢ ᱯᱤᱲᱦᱤ ᱫᱚᱨ ᱯᱤᱲᱦᱤ ᱠᱷᱚᱱᱜᱮ ᱱᱚᱣᱟ ᱫᱷᱚᱨᱚᱢ ᱫᱚᱞᱮ ᱢᱟᱱᱟᱣ ᱟᱹᱜᱩ ᱟᱠᱟᱫᱼᱟ ᱟᱨ ᱱᱚᱣᱟ ᱫᱷᱚᱨᱚᱢ ᱨᱮᱜᱮ ᱟᱞᱮ ᱫᱚ ᱛᱚᱞ ᱢᱮᱱᱟᱜ ᱞᱮᱭᱟ ᱛᱮᱦᱮᱧ ᱱᱚᱝᱠᱟ ᱠᱟᱛᱮᱫ ᱟᱞᱮᱭᱟᱜ ᱚᱲᱟᱜ ᱫᱩᱣᱟᱹᱨ ᱥᱮ ᱱᱚᱣᱟ ᱟᱹᱛᱩ ᱡᱚᱛᱚᱣᱟᱜ ᱱᱚᱣᱟ ᱥᱟᱨᱱᱟ ᱫᱷᱚᱨᱚᱢ ᱛᱮᱜᱮ ᱵᱟᱧᱪᱟᱣ ᱢᱮᱱᱟᱜ ᱞᱮᱭᱟ ᱟᱨ ᱟᱞᱮ ᱦᱚᱸ ᱱᱚᱣᱟ ᱫᱷᱚᱨᱚᱢ ᱤᱫᱤ ᱠᱟᱛᱮᱫ ᱜᱮ ᱡᱚᱛᱚ ᱱᱩᱱᱟᱹᱜ ᱫᱤᱱ ᱠᱷᱚᱱ ᱵᱟᱧᱪᱟᱣ ᱢᱮᱱᱟᱜ ᱞᱮᱭᱟ ᱱᱚᱣᱟᱨᱮ ᱟᱞᱮᱭᱟᱜ ᱟᱹᱰᱤ ᱵᱷᱟᱹᱜᱤ ᱞᱮᱠᱟ ᱢᱟᱱᱮ ᱵᱟᱲᱟᱭ ᱢᱮᱱᱟᱜᱼᱟ ᱡᱮ ᱱᱚᱣᱟ ᱫᱷᱚᱨᱚᱢ ᱛᱮᱜᱮ ᱟᱞᱮᱫᱚ ᱵᱟᱧᱪᱟᱣ ᱞᱮ ᱛᱟᱦᱮᱱᱟ ᱟᱨ ᱱᱚᱣᱟ ᱫᱷᱚᱨᱚᱢ ᱜᱮ ᱟᱞᱮ ᱫᱚ ᱢᱟᱱᱟᱣ ᱠᱟᱛᱮᱫ ᱞᱮ ᱛᱟᱦᱮᱱᱟ ᱟᱫᱚ ᱚᱱᱠᱟ ᱠᱟᱛᱮᱫ ᱛᱮᱦᱮᱧ ᱫᱷᱚᱨᱚᱢ ᱤᱫᱤ ᱠᱟᱛᱮᱫ ᱫᱚ ᱱᱚᱣᱟ ᱜᱮᱞᱤᱧ ᱢᱮᱱᱟ ᱡᱮ ᱟᱞᱮᱭᱟᱜ ᱫᱚ ᱥᱟᱨᱱᱟ ᱫᱷᱚᱨᱚᱢ ᱠᱟᱱᱟ ᱟᱨ ᱱᱚᱣᱟ ᱫᱷᱚᱨᱚᱢ ᱜᱮ ᱯᱟᱹᱦᱤᱞ ᱠᱷᱚᱱ ᱟᱞᱮ ᱨᱮᱱ ᱦᱟᱯᱲᱟᱢ ᱠᱚ ᱢᱟᱱᱟᱣ ᱟᱹᱜᱩ ᱟᱠᱟᱫ ᱠᱚ ᱟᱨ ᱟᱞᱮ ᱦᱚᱸᱞᱮ ᱢᱟᱱᱟᱣᱟ ᱚᱱᱠᱟᱜᱮ ᱟᱞᱮᱫᱚ ᱡᱟᱦᱮᱨ ᱨᱮ ᱵᱚᱸᱜᱟᱜ ᱦᱚᱲ ᱠᱟᱱᱟᱞᱮ ᱫᱷᱤᱨᱤ ᱫᱟᱨᱮ ᱞᱮ ᱢᱟᱱᱟᱣᱟ ᱚᱱᱟ ᱨᱮᱞᱮ ᱵᱚᱸᱜᱟᱭᱟ ᱥᱟᱨᱱᱟ ᱫᱷᱚᱨᱚᱢ ᱨᱮᱱᱟᱜ ᱫᱚ ᱱᱚᱣᱟ ᱜᱮ ᱛᱟᱞᱮ ᱟᱞᱮᱭᱟᱜ ᱩᱯᱨᱩᱢ ᱟᱨ ᱥᱮᱫᱟᱭ ᱠᱷᱚᱱᱟᱜ ᱟᱞᱮ ᱫᱚ ᱱᱚᱣᱟ ᱫᱷᱚᱨᱚᱢ ᱨᱮᱜᱮ ᱢᱟᱱᱟᱣ ᱠᱟᱛᱮᱫ ᱢᱮᱱᱟᱜ ᱞᱮᱭᱟ ᱟᱨ ᱚᱱᱟ ᱠᱟᱛᱮᱫ ᱜᱮ ᱟᱞᱮ ᱫᱚ ᱟᱹᱛᱩ ᱫᱤᱥᱚᱢ ᱡᱚᱛᱚᱣᱟᱜ ᱵᱟᱧᱪᱟᱣ ᱞᱮ ᱫᱚᱦᱚ ᱟᱠᱟᱫᱼᱟ